ᱦᱮᱞᱳ ᱤᱧ ᱫᱚ ᱠᱟᱪᱨᱟᱯᱟᱲᱟ ᱠᱷᱚᱱ ᱢᱤᱫ ᱦᱚᱲ ᱥᱟᱸᱜᱷᱟᱨᱤᱭᱟᱹᱧ ᱢᱮᱱᱫᱟ ᱤᱧᱟᱜ ᱧᱩᱛᱩᱢ ᱫᱚ ᱦᱩᱭᱱᱟ ᱯᱨᱚᱢᱤᱞᱟ ᱥᱚᱨᱮᱱ ᱟᱵᱮᱱ ᱫᱚ ᱯᱚᱥᱪᱷᱤᱢ ᱵᱚᱨᱫᱷᱚᱢᱟᱱ ᱡᱮᱞᱟ ᱨᱮᱱ ᱨᱟᱹᱥᱭᱟᱹ ᱵᱮᱱ ᱢᱮᱱᱫᱟ ᱢᱮᱱ ᱮᱫᱟᱞᱤᱧ ᱡᱮ ᱟᱯᱮ ᱚᱸᱰᱮ ᱯᱚᱥᱪᱷᱤᱢ ᱵᱚᱨᱫᱷᱚᱢᱟᱱ ᱨᱮ ᱨᱤᱡᱷᱟᱹᱣ ᱟᱠᱟᱱ ᱴᱷᱟᱶ ᱠᱚ ᱪᱮᱫ ᱞᱮᱠᱟ ᱢᱮᱱᱟᱜᱼᱟ ᱦᱮᱸ ᱦᱮᱸ

ᱟᱪᱪᱷᱟ

ᱟᱪᱪᱷᱟ ᱴᱷᱤᱠ ᱟᱪᱪᱷᱟ ᱱᱚᱣᱟ ᱯᱟᱨᱠ ᱤᱭᱟᱹ ᱛᱮ ᱟᱨᱚ ᱧᱮᱞ ᱡᱚᱝ ᱴᱷᱟᱶ ᱫᱚ ᱢᱮᱱᱟᱜ ᱟᱥᱮ ᱵᱟᱝ ᱦᱮᱸ ᱦᱮᱸ ᱟᱪᱪᱷᱟ

ᱛᱟᱦᱞᱮ ᱟᱯᱮ ᱴᱷᱮᱱ ᱠᱷᱚᱱ ᱫᱚ ᱛᱤᱱᱟᱹᱜ ᱥᱟᱺᱜᱤᱧ ᱨᱮᱠᱚ ᱢᱮᱞᱟ ᱟᱠᱟᱫᱟ ᱦᱩᱸ ᱟᱪᱪᱷᱟ ᱟᱪᱪᱷᱟ ᱟᱪᱪᱷᱟ ᱢᱮᱱᱠᱷᱟᱱ ᱟᱞᱤᱧ ᱡᱩᱫᱤ ᱚᱱᱟ ᱡᱟᱭᱜᱟ ᱞᱤᱧ ᱪᱟᱞᱟᱣ ᱞᱟᱹᱜᱤᱫᱚᱜᱼᱟ ᱟᱹᱞᱤᱧᱟᱜ ᱠᱤ ᱚᱥᱩᱵᱤᱛᱟ ᱵᱟᱝ ᱦᱩᱭᱩᱜ ᱛᱟᱞᱤᱧᱟ ᱛᱚ ᱟᱪᱪᱷᱟ ᱴᱷᱤᱠᱜᱮᱭᱟ ᱛᱚᱵᱮ ᱟᱞᱤᱧ ᱡᱩᱫᱤ ᱞᱤᱧ ᱪᱟᱞᱟᱜ ᱠᱷᱟᱱ ᱚᱸᱰᱮ ᱟᱵᱮᱱ ᱞᱤᱧ ᱠᱚᱱᱴᱮᱠᱴ ᱟᱵᱮᱱᱟ ᱴᱷᱤᱠᱜᱮᱭᱟ ᱛᱟᱦᱞᱮ ᱟᱨ ᱩᱱᱟᱹᱜ ᱠᱤᱪᱷᱩ ᱟᱞᱤᱧ ᱴᱷᱮᱱ ᱞᱟᱹᱭ ᱞᱟᱹᱜᱤᱫ ᱟᱹᱰᱤᱼᱟᱹᱰᱤ ᱥᱟᱨᱦᱟᱣ ᱴᱷᱤᱠᱜᱮᱭᱟ ᱦᱮᱸ ᱛᱚᱵᱮ ᱡᱚᱦᱟᱨ ᱜᱮ ᱟᱪᱪᱷᱟ ᱫᱚᱦᱚᱭ ᱫᱟᱞᱤᱧ ᱛᱚᱵᱮ